ᱦᱮᱸ ᱤᱧ ᱡᱚᱠᱷᱚᱱᱤᱧ ᱦᱟᱹᱠᱩ ᱥᱟᱵ ᱤᱧ ᱪᱟᱞᱟᱜᱼᱟ ᱟᱫᱚ ᱡᱟᱭ ᱦᱳᱠ ᱛᱷᱚᱲᱟ ᱠᱟᱹᱴᱤᱡ ᱜᱟᱢᱪᱷᱟ ᱠᱚ ᱟᱛᱮ ᱰᱮᱸᱜᱟ ᱩᱨᱤᱡ ᱠᱟᱛᱮᱫ ᱟᱫᱚ ᱦᱟᱹᱠᱩ ᱥᱟᱵ ᱤᱧ ᱪᱟᱞᱟᱜᱼᱟ ᱟᱫᱚ ᱚᱰᱮ ᱫᱚ ᱦᱟᱹᱠᱩ ᱥᱟᱵ ᱴᱷᱮᱡ ᱫᱚ ᱟᱭᱢᱟ ᱦᱚᱲ ᱠᱚ ᱛᱟᱸᱦᱮᱱᱟᱛᱚ ᱯᱨᱚᱪᱩᱨ ᱦᱚᱲ ᱠᱚ ᱪᱟᱞᱟᱜᱼᱟ ᱟᱫᱚ ᱚᱸᱰᱮ ᱜᱮ ᱟᱫᱚ ᱦᱟᱹᱠᱩ ᱞᱮ ᱦᱟᱱᱛᱮ ᱱᱟᱛᱮ ᱞᱮ ᱮᱥᱮᱫ ᱠᱚᱣᱟ ᱟᱫᱚ ᱩᱱᱥᱳᱢᱚᱭᱮ ᱜᱮ ᱢᱤᱫᱴᱮᱡ ᱦᱟᱹᱠᱩᱭ ᱧᱤᱨ ᱛᱩᱫ ᱮᱱᱟ ᱛᱚᱠᱷᱚᱱ ᱫᱚ ᱱᱤᱡᱮ ᱫᱚ ᱮᱠᱴᱩ ᱠᱟᱭᱫᱟ ᱠᱟᱛᱮ ᱥᱟᱥᱟᱵ ᱦᱩᱭᱩᱜᱼᱟ ᱟᱫᱚ ᱩᱱ ᱥᱳᱢᱚᱭ ᱫᱚ ᱮᱱᱮ ᱢᱩᱪᱩ ᱠᱚ ᱤᱫᱤ ᱠᱟᱛᱮ ᱟᱫᱚ ᱩᱱᱤ ᱫᱚ ᱢᱩᱪᱩ ᱜᱚᱫᱮ ᱦᱩᱭᱩᱜᱼᱟ ᱢᱮᱱᱮ ᱮᱭ ᱨᱚᱠᱚᱢ ᱠᱚᱨᱮ ᱟᱞᱮ ᱫᱚ ᱦᱟᱹᱠᱩ ᱞᱮ ᱥᱟᱵ ᱠᱚᱣᱟ ᱟᱫᱚ ᱪᱮᱫ ᱞᱮᱠᱟᱢ ᱢᱮᱱᱟᱜ ᱛᱳ